ᱠᱷᱩᱪᱨᱟᱹ ᱥᱮ ᱯᱟᱭᱠᱟᱹᱨᱤ ᱵᱟᱡᱟᱨ ᱫᱚ ᱱᱚᱶᱟ ᱠᱟᱱᱟ ᱡᱟᱦᱟᱸ ᱟᱛᱳ ᱫᱚᱠᱟᱱ ᱠᱚᱨᱮ ᱡᱟᱦᱟᱸ ᱠᱚ ᱟᱹᱠᱷᱨᱤᱧᱟ ᱚᱱᱟ ᱠᱚ ᱠᱷᱚᱱ ᱫᱟᱢ ᱫᱚ ᱫᱟᱢ ᱫᱚ ᱠᱤᱪᱷᱩ ᱠᱚᱢ ᱜᱮᱭᱟ ᱟᱨ ᱯᱟᱹᱠᱟᱹᱨᱤ ᱵᱟᱡᱟᱨ ᱫᱚ ᱦᱩᱭᱩᱜ ᱠᱟᱱᱟ ᱢᱤᱫ ᱥᱟᱣᱛᱮ ᱥᱟᱜᱮ ᱡᱤᱱᱤᱥ ᱦᱟᱛᱟᱣ ᱞᱮᱠᱷᱟᱱ ᱜᱮ ᱚᱱᱟ ᱠᱚ ᱢᱮᱛᱟᱜ ᱠᱟᱱᱟ ᱯᱟᱹᱭᱠᱟᱹᱨᱤ ᱵᱟᱡᱟᱛᱮ ᱧᱟᱢᱚᱜᱼᱟ ᱢᱟᱱᱮ ᱠᱚᱢ ᱫᱟᱢ ᱛᱮ ᱧᱟᱢᱚᱜᱼᱟ ᱟᱨ ᱱᱮᱛᱟᱨᱟᱜ ᱵᱩᱞᱩᱝ ᱥᱩᱱᱩᱢ ᱩᱛᱩ ᱨᱮᱱᱟᱜ ᱜᱚᱱᱚᱝ ᱫᱚ ᱟᱹᱰᱤ ᱵᱟᱹᱲᱛᱤ ᱟᱠᱟᱱᱟ ᱵᱚᱫᱚᱞ ᱟᱠᱟᱱᱟ ᱪᱮᱫᱟᱜ ᱥᱮ ᱯᱟᱹᱦᱤᱞ ᱫᱚ ᱟᱹᱰᱤ ᱠᱚᱢ ᱫᱟᱢ ᱛᱮᱜᱮ ᱧᱟᱢᱚᱜ ᱠᱟᱱ ᱛᱟᱦᱮᱸᱫ ᱴᱟᱠᱟ ᱯᱚᱭᱥᱟ ᱨᱮᱱᱟᱜ ᱫᱟᱢ ᱦᱚᱸ ᱠᱚᱢ ᱛᱟᱦᱮᱸ ᱠᱟᱱᱟ ᱱᱤᱭᱟᱹ ᱡᱩᱜ ᱨᱮᱫᱚ ᱡᱚᱛᱚ ᱨᱚᱠᱚᱢᱟᱜ ᱜᱮ ᱵᱟᱹᱲᱛᱤ ᱟᱠᱟᱱᱟ ᱟᱨ ᱚᱱᱞᱟᱭᱤᱱ ᱛᱮ ᱡᱟᱦᱟᱸ ᱠᱚ ᱥᱳᱯᱤᱝ ᱦᱩᱭᱩᱜ ᱠᱟᱱᱟ ᱡᱟᱦᱟᱸ ᱠᱤᱨᱤᱧ ᱦᱩᱭᱩᱜ ᱠᱟᱱᱟ ᱢᱚᱱᱮᱭᱟ ᱡᱮ ᱚᱱᱟ ᱠᱚᱫᱚ ᱵᱟᱝ ᱴᱷᱤᱠᱟ ᱛᱚᱵᱮ ᱦᱮᱸ ᱚᱲᱟᱜ ᱨᱮᱜᱮ ᱟᱹᱜᱩ ᱥᱮᱴᱮᱨᱟᱢ ᱠᱟᱱᱟ ᱤᱱᱟᱹᱜᱮ ᱡᱟ ᱠᱤᱱᱛᱩ ᱚᱱᱟ ᱥᱳᱯᱤᱝ ᱢᱚᱫᱫᱷᱮ ᱨᱮᱫᱚ ᱵᱩᱜᱤᱭᱟᱜ ᱥᱮ ᱵᱟᱹᱲᱤᱡᱟᱜ ᱠᱟᱱᱟ ᱟᱢ ᱛᱳ ᱟᱨ ᱵᱟᱢ ᱵᱩᱡ ᱫᱟᱲᱮᱭᱟᱜ ᱠᱟᱱᱟ ᱟᱢ ᱡᱮ ᱡᱟᱦᱟᱸ ᱡᱮ ᱯᱮᱠᱮᱴ ᱠᱟᱛᱮᱫ ᱟᱜᱩ ᱚᱴᱚ ᱟᱢ ᱠᱟᱱᱟ ᱚᱱᱟ ᱥᱚᱴᱷᱤᱠ ᱡᱤᱱᱤᱥᱮ ᱟᱹᱜᱩᱣᱟᱢ ᱠᱟᱱᱟ ᱥᱮ ᱵᱟᱝ ᱟᱹᱜᱩᱣᱟᱢ ᱠᱟᱱᱟᱭ ᱚᱱᱟ ᱛᱚ ᱵᱟᱲᱟᱭ ᱛᱮᱱᱟᱜ ᱡᱤᱱᱤᱥ ᱢᱮᱱᱟᱜ ᱟᱠᱟᱫᱟ ᱚᱱᱟᱛᱤᱧ ᱢᱚᱱᱮᱭᱟ ᱚᱱᱟ ᱠᱚᱫᱚ ᱵᱟᱝ ᱵᱩᱜᱤᱭᱟ ᱵᱟᱹᱲᱤᱡ ᱜᱮ ᱢᱚᱱᱮ ᱦᱩᱭᱩᱜᱼᱟ